ᱯᱷᱚᱴᱳᱜᱨᱟᱯᱷᱟᱨ ᱡᱟᱦᱟᱸᱭ ᱦᱩᱭᱩᱜ ᱟᱭ ᱩᱱᱤ ᱩᱱᱤ ᱞᱟᱹᱜᱤᱫ ᱜᱩᱱ ᱫᱚ ᱦᱩᱭᱩᱜ ᱠᱟᱱᱟ ᱨᱟᱹᱥᱠᱟᱹ ᱫᱷᱳᱡᱡᱚ ᱢᱚᱱᱮ ᱱᱤᱭᱟᱹ ᱠᱚ ᱛᱟᱦᱮᱱ ᱫᱚᱨᱠᱟᱨ

ᱡᱟᱦᱟᱸᱭ ᱫᱟᱨᱠᱟᱭ ᱛᱮ ᱟᱵᱚᱣᱟᱜ ᱯᱨᱟᱠᱨᱤᱛᱤᱠ ᱵᱤᱨ ᱵᱩᱨᱩ ᱫᱟᱨᱮ ᱱᱟᱹᱲᱤ ᱧᱮᱞᱛᱮ ᱯᱷᱚᱴᱳ ᱛᱩᱞᱟᱹᱣ ᱜᱮ ᱥᱟᱱᱟᱭᱮᱭᱟ ᱯᱷᱚᱴᱳᱜᱨᱟᱯᱷᱟᱨ ᱦᱩᱭᱩᱜ ᱞᱟᱹᱜᱤᱫ ᱛᱮᱫᱚ ᱯᱟᱲᱦᱟᱣ ᱦᱚᱸ ᱫᱚᱨᱠᱟᱨ ᱠᱟᱱᱟ ᱞᱮᱠᱤᱱ ᱟᱞᱮ ᱟᱥᱯᱟᱥ ᱨᱮ ᱤᱛᱩᱱ ᱟᱥᱲᱟ ᱵᱟᱹᱱᱩᱜᱼᱟ ᱥᱮᱬᱟ ᱵᱟᱡᱟᱨ ᱨᱮᱫᱚ ᱢᱮᱱᱟᱜ ᱜᱮᱭᱟ